ᱡᱟᱦᱟᱭ ᱥᱮᱹᱨᱮᱹᱧ ᱫᱩᱨᱟᱹᱝᱟ ᱩᱱᱤ ᱫᱚ ᱟᱹᱰᱤ ᱟᱸᱴᱤᱧ ᱠᱩᱥᱤᱭᱟᱭᱟ ᱟᱨ ᱡᱟᱦᱟᱸᱭ ᱠᱚᱫᱚ ᱱᱚᱶᱟ ᱥᱮᱹᱨᱮᱹᱧ ᱠᱚ ᱟᱸᱡᱚᱢ ᱠᱟᱛᱮᱫ ᱜᱮᱠᱚ ᱛᱟᱲᱟ ᱛᱟᱲᱤᱠᱚ ᱢᱚᱱᱮ ᱨᱮᱠᱚ ᱫᱚᱦᱚᱭᱟ ᱟᱨ ᱥᱮᱫᱟᱭ ᱦᱚᱲᱫᱚ ᱨᱚᱲ ᱟᱜ ᱜᱮᱠᱚ ᱨᱟᱹᱲᱟᱜ ᱠᱟᱱ ᱛᱟᱦᱮᱸᱫᱼᱟ ᱟᱨ ᱱᱟᱦᱟᱜ ᱨᱮᱫᱚ ᱥᱮᱹᱨᱮᱹᱧ ᱡᱟᱦᱟᱸᱭ ᱴᱷᱮᱱ ᱠᱷᱚᱱ ᱠᱚ ᱚᱞ ᱩᱪᱟᱹᱲᱟ ᱠᱚ ᱟᱨᱠᱚ ᱥᱮᱹᱨᱮᱹᱧᱟ ᱥᱮᱫᱟᱭ ᱠᱚᱱ ᱫᱚ ᱵᱷᱟᱜᱮ ᱠᱚ ᱥᱮᱹᱨᱮᱹᱧ ᱫᱟᱲᱮᱭᱟᱜ ᱠᱟᱱ ᱛᱟᱦᱮᱸᱫᱼᱟ ᱨᱚᱲ ᱟᱜ ᱠᱚ ᱨᱟᱹᱲ ᱟᱜ ᱠᱟᱱᱛᱮ ᱤᱧᱫᱚ ᱩᱱᱠᱩ ᱜᱤᱧ ᱠᱩᱥᱤᱭᱟ ᱠᱚᱣᱟ